ᱦᱮᱸ ᱤᱧᱤᱧ ᱵᱩᱨᱩ ᱵᱩᱨᱩᱧ ᱪᱟᱞᱟᱣ ᱞᱮᱱᱟ ᱟᱪᱪᱷᱟ ᱫᱮᱡ ᱫᱚ ᱟᱹᱰᱤ ᱩᱥᱩᱞ ᱧᱚᱜ ᱵᱩᱨᱩ ᱜᱤᱧ ᱫᱮᱡ ᱟᱠᱟᱱᱟ ᱛᱚ ᱫᱮᱡ ᱛᱚᱧ ᱫᱮᱡ ᱟᱠᱟᱱᱟ ᱛᱟᱭᱚᱢᱛᱮ ᱫᱮᱡ ᱠᱟᱛᱮᱫ ᱤᱧ ᱠᱚᱭᱚᱜ ᱮᱫᱟ ᱚᱱᱟ ᱵᱩᱨᱩ ᱪᱚᱴ ᱠᱷᱚᱱ ᱮᱨᱯᱚᱨᱮ ᱜᱳᱴᱟᱜᱮ ᱜᱟᱰᱟᱜᱮ ᱜᱟᱰᱟᱜᱤᱧ ᱧᱮᱞᱫᱟ ᱟᱫᱚᱧ ᱢᱮᱱᱫᱟ ᱫᱮᱡ ᱢᱟᱧ ᱫᱮᱡ ᱟᱠᱟᱱ ᱪᱤᱠᱟᱹ ᱠᱟᱛᱮᱧ ᱟᱬᱜᱚᱱᱟ ᱱᱚᱸᱰᱮ ᱠᱷᱚᱱ ᱱᱚᱛᱮᱧ ᱠᱚᱭᱚᱜ ᱵᱟᱲᱟᱭᱮᱫᱟ ᱤᱧᱫᱚ ᱵᱚᱛᱚᱨ ᱜᱤᱧ ᱵᱩᱡᱷᱟᱹᱣᱮᱫᱟ ᱢᱮᱱᱫᱟᱹᱧ ᱪᱤᱠᱟᱹ ᱠᱟᱛᱮᱫ ᱤᱧ ᱞᱟᱦᱟ ᱛᱮᱢᱟ ᱵᱟᱹᱧ ᱵᱩᱡᱽ ᱫᱟᱲᱮᱭᱟᱠᱟᱫ ᱡᱮ ᱱᱚᱣᱟ ᱵᱩᱨᱩ ᱫᱚ ᱱᱩᱱᱟᱹᱜ ᱩᱥᱩᱞᱟ ᱫᱮᱡ ᱮᱱᱟᱧ ᱛᱟᱭᱚᱢᱛᱮ ᱫᱮᱡ ᱠᱟᱛᱤᱧ ᱧᱮᱞ ᱮᱫᱟᱥᱮ ᱚᱛ ᱥᱮᱱᱤᱧ ᱩᱭᱩᱝᱫᱟ ᱩᱱᱫᱩᱧ ᱢᱮᱱᱫᱟ ᱮᱭᱼᱵᱟᱥ ᱟᱹᱰᱤ ᱪᱚᱴᱛᱤᱧ ᱱᱚᱣᱟ ᱵᱩᱨᱩ ᱨᱮᱫᱚᱧ ᱫᱮᱡ ᱟᱠᱟᱱᱟ ᱮᱨᱯᱚᱨᱮ ᱟᱬᱜᱚᱱᱟᱹᱧ ᱪᱤᱠᱟᱹᱛᱮ ᱛᱳ ᱚᱱᱠᱟᱜᱮ ᱵᱟᱹᱭ ᱵᱟᱹᱭᱛᱤᱧ ᱟᱬᱜᱳᱭᱮᱱᱟ ᱛᱟᱭᱚᱢᱛᱮ ᱟᱬᱜᱚ ᱠᱟᱛᱮᱫ ᱟᱹᱰᱤᱜᱟᱱ ᱟᱬᱜᱚ ᱠᱟᱛᱮᱫ ᱚᱱᱟ ᱞᱮᱵᱮᱞ ᱨᱮ ᱟᱬᱜᱚ ᱠᱟᱛᱮᱫ ᱤᱧ ᱪᱤᱱᱛᱟᱹᱭᱫᱟ ᱢᱮᱱᱫᱟᱹᱧ ᱱᱩᱱᱟᱹᱜ ᱩᱥᱩᱞ ᱵᱩᱨᱩ ᱡᱮᱧ ᱫᱮᱡ ᱟᱠᱟᱱᱟ ᱟᱨ ᱧᱩᱨ ᱵᱟᱲᱟ ᱞᱮᱱᱠᱷᱟᱱ ᱚᱠᱚᱭ ᱧᱮᱞᱤᱧ ᱠᱮᱭᱟ ᱛᱳ ᱢᱤᱫᱴᱟᱱ ᱜᱟᱛᱮ ᱜᱟᱛᱮ ᱦᱚᱲ ᱡᱩᱫᱤᱧ ᱟᱹᱜᱩᱭᱮ ᱜᱮᱭᱟ ᱫᱮᱞᱟᱝ ᱜᱟᱛᱮ ᱜᱟᱛᱮ ᱞᱟᱝ ᱪᱟᱞᱟᱜᱼᱟ ᱛᱟᱦᱚᱞᱮ ᱛᱚ ᱦᱚᱭᱛᱳ ᱡᱟᱦᱟᱸᱭ ᱤᱧ ᱤᱭᱟᱹ ᱠᱚᱜ ᱨᱮᱦᱚᱸ ᱩᱱᱤ ᱦᱤᱞᱳᱭ ᱞᱟᱹᱭ ᱠᱮᱭᱟ ᱡᱮ ᱵᱟᱝ ᱱᱩᱭ ᱱᱚᱸᱰᱮ ᱱᱚᱝᱠᱟᱣ ᱟᱠᱟᱱᱟ ᱱᱚᱸᱰᱮ ᱥᱮ ᱚᱸᱰᱮᱞᱤᱧ ᱪᱟᱞᱟᱣ ᱠᱟᱱᱟ ᱟᱫᱚ ᱠᱟᱹᱴᱤᱡ ᱮᱠᱟᱭ ᱫᱟᱬᱟᱱ ᱫᱚ ᱠᱟᱹᱴᱤᱡ ᱮᱥᱠᱟᱨ ᱜᱤᱧ ᱵᱩᱡᱷᱟᱹᱣᱟᱹᱧ ᱵᱷᱟᱹᱜᱤ ᱴᱷᱤᱠ ᱫᱚ ᱵᱟᱝ ᱚᱱᱟᱛᱮ ᱤᱠᱟᱹᱭ ᱫᱟᱬᱟᱱ ᱫᱚ ᱠᱟᱹᱴᱤᱡ ᱵᱤᱨ ᱡᱷᱟᱲ ᱫᱚ ᱵᱟᱭ ᱜᱟᱱᱚᱜᱼᱟ